ᱚ ᱞᱟᱹᱭ ᱫᱟᱞᱤᱧ ᱡᱮ ᱟᱹᱞᱤᱧ ᱵᱮᱝᱜᱚᱞ ᱫᱤᱥᱚᱢ ᱠᱷᱚᱱᱞᱤᱧ ᱦᱤᱡᱩᱜ ᱠᱟᱱᱟ ᱟᱯᱮ ᱱᱚᱣᱟ ᱯᱩᱨᱵᱤ ᱥᱤᱝᱵᱷᱩᱢ ᱨᱮ ᱪᱮᱫ ᱟᱵᱤᱱ ᱵᱤᱱ ᱞᱟᱹᱭ ᱫᱟᱲᱮᱭᱟᱜᱼᱟ ᱡᱮ ᱚᱠᱟᱨᱮ ᱚᱱᱠᱟᱱ ᱧᱮᱞ ᱡᱚᱝ ᱞᱮᱠᱟᱱ ᱡᱟᱭᱜᱟ ᱢᱮᱱᱟᱜᱼᱟ ᱡᱮ ᱟᱹᱞᱤᱧ ᱞᱤᱧ ᱫᱮᱠᱷᱟᱣ ᱫᱟᱲᱮᱭᱟᱞᱤᱧᱟᱭ ᱡᱮ ᱟᱹᱞᱤᱧ ᱚᱸᱰᱮᱞᱤᱧ ᱧᱮᱧᱮᱞ ᱞᱤᱧ ᱪᱟᱞᱟᱣ ᱠᱚᱜᱼᱟ ᱦᱳᱭ ᱦᱳᱭ ᱚᱱᱠᱟᱱᱟᱜ ᱜᱮᱞᱤᱧ ᱠᱷᱚᱡᱚᱜ ᱠᱟᱱᱟ ᱡᱰᱮᱢᱚᱱ ᱥᱟᱺᱜᱤᱧ ᱫᱤᱥᱚᱢ ᱠᱷᱚᱱᱞᱤᱧ ᱦᱤᱡᱩᱜ ᱠᱟᱱ ᱟᱹᱞᱤᱧ ᱦᱚᱸ ᱧᱮᱞ ᱠᱟᱛᱮᱫ ᱞᱤᱧ ᱩᱭᱦᱟᱹᱨ ᱢᱟ ᱡᱮ ᱱᱚᱣᱟ ᱫᱚ ᱱᱚᱸᱰᱮ ᱫᱚ ᱱᱚᱝᱠᱟᱱ ᱡᱟᱭᱜᱟ ᱞᱤᱧ ᱧᱮᱞ ᱠᱮᱜᱼᱟ ᱡᱮ ᱢᱟᱱᱮ ᱡᱤᱵᱚᱱ ᱵᱷᱳᱨ ᱟᱞᱤᱧ ᱞᱤᱧ ᱩᱭᱦᱟᱹᱨ ᱢᱟ ᱡᱮ ᱚᱱᱟ ᱩᱭᱦᱟᱹᱨ ᱠᱟᱛᱮᱫ ᱦᱚᱸ ᱨᱟᱹᱥᱠᱟᱹᱞᱤᱧ ᱵᱩᱡᱷᱟᱹᱣ ᱢᱟ ᱚᱸᱰᱮ ᱦᱚᱸ ᱨᱟᱹᱥᱠᱟᱹ ᱜᱮ ᱵᱩᱡᱷᱟᱹᱜᱼᱟ ᱟᱪᱪᱷᱟ ᱟᱪᱪᱷᱟ ᱟᱨ ᱮᱢᱱᱤ ᱫᱤᱱ ᱨᱮᱫᱚ ᱴᱤᱠᱤᱴ ᱞᱟᱜᱟᱜᱼᱟ ᱟᱪᱪᱷᱟ ᱟᱪᱪᱷᱟ ᱴᱤᱠᱤᱴ ᱞᱟᱜᱟᱜᱼᱟ ᱚᱱᱟᱢᱟ ᱴᱷᱤᱠ ᱠᱟᱛᱷᱟ ᱠᱟᱱᱜᱮᱭᱟ ᱞᱤᱠᱤᱱ ᱴᱤᱠᱤᱴ ᱞᱟᱜᱟᱜᱼᱟ ᱚᱱᱟᱫᱚ ᱠᱳᱱᱳ ᱚᱥᱩᱵᱤᱫᱟ ᱵᱟᱪᱩᱜᱼᱟᱱᱤᱡᱽ ᱞᱮᱠᱤᱱ ᱡᱟᱦᱟᱸ ᱡᱚᱠᱷᱚᱱ ᱦᱚᱲ ᱠᱚ ᱡᱟᱨᱣᱟᱜᱟ ᱥᱮ ᱩᱱ ᱡᱚᱠᱷᱚᱱ ᱥᱮᱱᱚᱜ ᱫᱚ ᱨᱟᱹᱥᱠᱟᱹ ᱵᱩᱡᱷᱟᱹᱜᱼᱟ ᱛᱟᱞᱦᱮ ᱛᱟᱞᱦᱮ ᱛᱷᱟᱲ ᱢᱟᱨᱪ ᱨᱮᱜᱮ ᱥᱮᱱᱚᱜ ᱵᱮᱥᱟ ᱛᱟᱞᱦᱮ ᱛᱷᱟᱲ ᱢᱟᱨᱪ ᱨᱮᱜᱮ ᱥᱮᱱᱚᱜ ᱵᱮᱥᱟ ᱮᱢᱱᱤ ᱫᱤᱱ ᱨᱮᱢᱟ ᱩᱱᱟᱹᱜ ᱦᱚᱲ ᱠᱚ ᱡᱟᱨᱣᱟᱜᱼᱟ ᱵᱟᱠᱚ ᱡᱟᱨᱣᱟᱜᱼᱟ ᱦᱩᱸ ᱮᱱᱠᱷᱟᱱ ᱫᱚ ᱛᱟᱦᱚᱞᱮ ᱚᱱᱟ ᱯᱷᱨᱤ ᱨᱮᱜᱮ ᱪᱟᱞᱟᱜ ᱦᱩᱭᱩᱜᱼᱟ ᱪᱮᱫᱟᱜ ᱥᱮ ᱩᱱᱫᱚ ᱦᱚᱲ ᱦᱚᱸᱠᱚ ᱡᱟᱨᱣᱟᱜᱼᱟ ᱦᱚᱲ ᱧᱮᱞ ᱛᱮᱦᱚᱸ ᱨᱟᱹᱥᱠᱟᱹ ᱵᱩᱡᱷᱟᱹᱜᱼᱟ ᱥᱮ ᱦᱩᱸ ᱟᱨ ᱚᱱᱟ ᱦᱩᱸ ᱟᱪᱪᱷᱟ ᱟᱪᱪᱷᱟ ᱵᱩᱨᱩᱰᱤ ᱰᱮᱢ ᱡᱟᱦᱟᱸ ᱵᱤᱱ ᱞᱟᱹᱭ ᱠᱮᱜᱼᱟ ᱚᱱᱟᱫᱚ ᱪᱮᱫ ᱵᱩᱨᱩ ᱪᱮᱛᱟᱱᱨᱮ ᱢᱮᱱᱟᱜᱼᱟ ᱠᱤᱥᱮ ᱵᱩᱨᱩ ᱟᱪᱪᱷᱟ ᱵᱩᱨᱩ ᱟᱪᱪᱷᱟ ᱟᱪᱪᱷᱟ ᱛᱟᱦᱚᱞᱮ ᱵᱩᱨᱩᱼᱵᱩᱨᱩ ᱠᱚ ᱛᱚᱞ ᱢᱤᱫ ᱟᱠᱟᱜᱼᱟ ᱚᱱᱟ ᱪᱮᱠᱟ ᱜᱮᱠᱚ ᱧᱩᱛᱩᱢᱟᱠᱟᱜᱼᱟ ᱵᱩᱨᱩᱰᱤ ᱰᱮᱢ ᱵᱟᱝ ᱟᱪᱪᱷᱟ ᱴᱷᱤᱠᱜᱮᱭᱟ ᱛᱟᱦᱚᱞᱮ ᱦᱳᱭ ᱟᱨ ᱨᱮᱭᱟᱲ ᱫᱤᱱ ᱩᱱ ᱚᱠᱛᱚᱜᱮ ᱫᱟᱜ ᱠᱚᱦᱚᱸ ᱛᱟᱦᱮᱱᱟ ᱥᱮ ᱛᱤᱦᱤᱧ ᱥᱤᱛᱩᱝ ᱫᱤᱱ ᱛᱤᱦᱤᱧ ᱜᱟᱯᱟ ᱫᱤᱱ ᱫᱚ ᱱᱟᱜ ᱫᱟᱜ ᱦᱚᱸ ᱵᱟᱭ ᱛᱟᱦᱮᱱᱟ ᱥᱮ ᱮᱱᱠᱷᱟᱱ ᱫᱚ ᱦᱟᱸᱜ ᱧᱮᱞ ᱡᱚᱝ ᱦᱚᱸ ᱢᱚᱡᱟ ᱵᱟᱭ ᱵᱩᱡᱷᱟᱹᱜᱼᱟ ᱚᱱᱟᱜᱮ ᱦᱳᱭ ᱚᱱᱟ ᱜᱮᱞᱤᱧ ᱞᱟᱹᱭᱮᱫ ᱛᱟᱦᱮᱸᱱᱟ ᱴᱷᱤᱠᱜᱮᱭᱟ ᱛᱚᱵᱮ ᱦᱤᱡᱩᱜᱼᱟ ᱞᱤᱧ ᱟᱥᱮᱱ ᱞᱤᱧ ᱵᱮᱱ